ᱱᱚᱶᱟ ᱵᱷᱟᱨᱚᱛ ᱫᱤᱥᱚᱢ ᱨᱮᱫᱚ ᱛᱩᱨᱩᱭ ᱜᱚᱴᱟᱝ ᱨᱤᱛᱩ ᱢᱮᱱᱟᱜᱼᱟ ᱛᱩᱨᱩᱭ ᱜᱚᱴᱟᱝ ᱨᱤᱛᱩ ᱫᱚ ᱱᱤᱨᱚᱱ ᱫᱷᱚᱨᱚᱱ ᱥᱤᱛᱩᱝ ᱨᱟᱵᱟᱝ ᱡᱟᱹᱯᱩᱫ ᱦᱟᱣᱮᱫ ᱤᱧ ᱫᱚ ᱨᱟᱵᱟᱝ ᱤᱧᱤᱧ ᱠᱩᱥᱤᱭᱟᱜᱼᱟ ᱨᱟᱵᱟᱝ ᱫᱤᱱ ᱫᱚ ᱩᱭᱩ ᱯᱚᱴᱚᱢ ᱠᱟᱛᱮ ᱦᱚᱸ ᱡᱟᱹᱯᱤᱫ ᱜᱟᱱᱚᱜᱼᱟ ᱥᱮ ᱵᱟᱝ ᱩᱫᱽᱜᱟᱹᱨᱟ ᱥᱮᱛᱟᱜ ᱨᱮ ᱨᱟᱵᱟᱝ ᱨᱮᱦᱚᱸ ᱡᱩᱨᱩᱜ ᱠᱟᱛᱮᱫ ᱥᱮ ᱡᱮᱰᱮᱨ ᱨᱮ ᱛᱟᱦᱮᱸ ᱠᱟᱛᱮᱫ ᱦᱚᱸ ᱥᱮᱛᱟᱜ ᱯᱟᱨᱚᱢᱚᱜᱼᱟ ᱟᱨ ᱨᱟᱵᱟᱝ ᱫᱤᱱ ᱫᱚ ᱚᱞᱚᱥ ᱠᱚ ᱵᱟᱝ ᱵᱩᱡᱷᱟᱹᱜᱼᱟ ᱵᱷᱟᱜᱮᱛᱮ ᱡᱟᱹᱯᱤᱫ ᱦᱩᱭᱩᱜᱼᱟ ᱱᱚᱣᱟ ᱠᱚᱜᱮ ᱚᱱᱟᱛᱮ ᱨᱮᱭᱟᱲ ᱫᱤᱱᱤᱧ ᱠᱩᱥᱤᱭᱟᱜᱼᱟ